ᱤᱧᱟᱹᱜ ᱚᱠᱛᱚ ᱥᱮ ᱡᱳᱜᱟᱲ ᱥᱟᱢᱟᱱ ᱠᱚᱢ ᱞᱮᱱᱠᱷᱟᱱ ᱫᱚ ᱡᱚᱢ ᱞᱮᱠᱟ ᱛᱮᱫᱚ ᱞᱟᱹᱭ ᱜᱟᱱᱚᱜᱼᱟ ᱠᱷᱟᱹᱡᱟᱹᱲᱤ ᱥᱟᱶᱛᱮ ᱪᱚᱯ ᱚᱱᱟ ᱫᱚ ᱴᱟᱭᱤᱢ ᱵᱟᱭ ᱦᱟᱛᱟᱣᱟ ᱪᱮᱫᱟᱜ ᱥᱮ ᱚᱱᱟ ᱫᱚ ᱯᱩᱨᱟᱹᱴᱟ ᱨᱮᱰᱤ ᱠᱟᱛᱮᱫ ᱜᱮ ᱧᱟᱢᱚᱜᱼᱟ ᱨᱮᱰᱤ ᱥᱟᱶᱛᱮ ᱚᱱᱟᱨᱮ ᱚᱠᱛᱚ ᱦᱚᱸ ᱵᱟᱝ ᱵᱤᱞᱚᱢᱚᱜᱼᱟ ᱛᱟᱲᱟᱛᱟᱲᱤ ᱨᱮᱸᱜᱮᱡ ᱠᱟᱢ ᱠᱷᱟᱱ ᱫᱚ ᱨᱮᱰᱤ ᱠᱚᱨᱟ ᱦᱟᱛᱟᱣ ᱠᱮᱫᱟᱢ ᱛᱚᱢ ᱡᱚᱢ ᱠᱮᱫᱟ ᱟᱨ ᱚᱱᱟᱜᱮ